ᱦᱮᱸ ᱦᱮᱸ ᱦᱮᱸ ᱟᱢᱫᱚ ᱚᱠᱚᱭ ᱚ ᱪᱟᱵᱟᱣ ᱠᱟᱱᱟ ᱥᱮ ᱜᱮᱥ ᱥᱤᱞᱤᱱᱰᱟᱨ ᱟᱫᱚ ᱚᱱᱟ ᱠᱷᱟᱹᱛᱤᱨᱛᱮ ᱞᱮᱹᱴ ᱧᱚᱜᱚᱜᱼᱟ ᱤᱭᱟᱹ ᱚᱱᱟᱢᱟᱧ ᱵᱩᱡᱷᱟᱹᱣᱮᱫ ᱠᱟᱱ ᱟᱫᱚ ᱵᱟᱹᱱᱩᱜ ᱠᱷᱟᱡ ᱪᱤᱠᱟᱹᱧ ᱤᱫᱤᱭᱟ ᱱᱮᱛᱟᱨ ᱫᱚ ᱦᱟᱡᱟᱨ ᱯᱚᱧᱪᱟᱥ ᱦᱮᱸ ᱯᱚᱧᱪᱟᱥ ᱴᱟᱠᱟ ᱫᱩᱧ ᱤᱫᱤ ᱦᱚᱴᱚᱣᱟᱢ ᱜᱟᱹᱰᱤᱛᱮ ᱚᱱᱟ ᱵᱷᱟᱲᱟ ᱫᱚ ᱞᱟᱜᱟᱣᱟᱹᱧ ᱡᱮ ᱦᱮᱸ ᱱᱮᱛᱟᱨ ᱡᱮ ᱚᱱᱮ ᱱᱮᱛᱟᱨ ᱡᱮ ᱵᱷᱚᱨᱛᱩᱠᱤ ᱚᱱᱮ ᱛᱤᱱᱥᱚ ᱴᱟᱠᱟ ᱠᱟᱛᱮᱫ ᱵᱚᱞᱚᱜ ᱠᱟᱱ ᱟᱫᱚ ᱯᱮ ᱧᱟᱢᱮᱫ ᱠᱟᱱ ᱛᱤᱱᱥᱚ ᱴᱟᱠᱟ ᱠᱟᱛᱮᱫ ᱵᱷᱚᱨᱛᱩᱠᱤ ᱟᱪᱪᱷᱟ ᱧᱟᱢ ᱞᱮᱱᱠᱷᱟᱡ ᱤᱧ ᱤᱫᱤ ᱦᱚᱴᱚ ᱠᱟᱜᱼᱟ ᱦᱟᱸᱜ ᱟᱨ ᱚᱱᱮᱧ ᱤᱭᱟᱹ ᱠᱟᱜ ᱢᱮ ᱦᱟᱡᱟᱨ ᱯᱚᱧᱪᱟᱥ ᱠᱟᱛᱮ ᱛᱚ ᱦᱟᱡᱟᱨ ᱴᱟᱠᱟ ᱫᱚ ᱜᱮᱥ ᱨᱮᱭᱟᱜ ᱚᱱᱠᱟ ᱫᱚ ᱫᱟᱢ ᱡᱟᱥᱛᱤᱭᱮᱱᱟ ᱥᱮᱫᱟᱭ ᱫᱚ ᱥᱮᱫᱟᱭ ᱡᱩᱜᱽ ᱨᱮᱭᱟᱜ ᱟᱨ ᱱᱮᱛᱟᱨ ᱫᱚ ᱜᱟᱹᱰᱤ ᱵᱷᱟᱲᱟ ᱟᱨᱚ ᱞᱟᱜᱟᱜᱼᱟ ᱯᱚᱧᱪᱟᱥ ᱴᱟᱠᱟ ᱤᱧᱟᱹᱜ ᱰᱮᱞᱤᱵᱷᱟᱨᱤ ᱯᱚᱭᱥᱟ ᱜᱮ ᱞᱟᱜᱟᱜᱼᱟ ᱟᱪᱪᱷᱟ ᱧᱟᱢ ᱞᱮᱱᱠᱷᱟᱡ ᱟᱪᱪᱷᱟ ᱧᱟᱢ ᱞᱮᱱᱠᱷᱟᱡ ᱦᱟᱸᱜ ᱤᱧ ᱤᱫᱤ ᱦᱚᱴᱚ ᱠᱟᱜᱼᱟ ᱴᱷᱤᱠ ᱜᱮᱭᱟ